ᱦᱮᱞᱳ ᱦᱮᱸ ᱤᱧ ᱱᱚᱰᱮ ᱠᱷᱚᱱ ᱜᱟᱹᱰᱤ ᱰᱟᱭᱵᱷᱟᱨᱤᱧ ᱨᱚᱲᱫᱟ ᱦᱳ ᱦᱮᱸ ᱱᱚᱣᱟ ᱰᱨᱟᱭᱵᱷᱤᱝ ᱞᱟᱭᱥᱮᱱᱥ ᱫᱚ ᱛᱷᱚᱲᱟ ᱱᱚᱝᱠᱟᱛᱮ ᱛᱷᱚᱲᱟ ᱢᱤᱥᱴᱮ ᱠ ᱦᱩᱭ ᱠᱟᱱᱟ ᱡᱮ ᱚᱲᱟᱜ ᱨᱮ ᱰᱩᱵᱽᱞᱟᱹᱣ ᱞᱮᱱᱟ ᱠᱚ ᱚᱱᱟ ᱠᱷᱟᱹᱛᱤᱨ ᱛᱮ ᱴᱳᱞ ᱴᱮᱠᱥ ᱦᱚᱸ ᱵᱟᱹᱧ ᱮᱢ ᱫᱟᱲᱮ ᱠᱟᱣᱫᱟ ᱟᱨ ᱰᱨᱟᱭᱵᱷᱤᱝ ᱞᱟᱭᱥᱮᱱᱥ ᱦᱚᱸ ᱛᱷᱚᱲᱟ ᱰᱮ ᱴ ᱯᱟᱨᱚᱢ ᱧᱚᱜ ᱠᱟᱱ ᱛᱤᱧᱟ ᱴᱷᱤᱠ ᱜᱮᱭᱟ ᱪᱟᱞᱟᱜ ᱟᱹᱧ ᱢᱟᱱᱮ ᱠᱤᱪᱷᱩ ᱫᱤᱱ ᱚᱯᱮᱠᱠᱷᱟᱭ ᱦᱩᱭᱩᱜᱼᱟ ᱠᱤᱪᱷᱩ ᱫᱤᱱ ᱚᱯᱮᱠᱠᱷᱟ ᱦᱩᱭᱩᱜᱼᱟ ᱢᱟᱱᱮ ᱵᱟᱨᱫᱤᱱ ᱚᱯᱮᱠᱠᱷᱟ ᱦᱩᱭᱩᱜᱼᱟ ᱢᱟᱱᱮ ᱛᱷᱚᱲᱟ ᱚᱲᱟᱜ ᱨᱮ ᱟᱹᱰᱤ ᱚᱥᱩᱵᱤᱫᱷᱟ ᱢᱮᱱᱟᱜᱼᱟ ᱟᱫᱚ ᱱᱤᱭᱟᱹ ᱵᱟᱨ ᱫᱤᱱ ᱦᱚᱛᱮᱛᱮ ᱤᱧᱦᱚᱸ ᱵᱟᱫ ᱤᱧ ᱪᱟᱞᱟᱜᱼᱟ ᱤᱧ ᱟᱢ ᱚᱠᱟ ᱡᱟᱭᱜᱟ ᱨᱮ ᱢᱮᱱᱟᱜ ᱢᱮᱭᱟ ᱯᱟᱸᱠᱩᱲ ᱛᱮᱫᱚ ᱚᱱᱟ ᱩᱞᱴᱟᱹ ᱤᱭᱟᱹ ᱠᱷᱚᱱ ᱜᱮ ᱚᱻ ᱛᱟᱦᱞᱮ ᱴᱷᱤᱠ ᱜᱮᱭᱟ ᱤᱧ ᱪᱟᱞᱟᱜ ᱟᱹᱧ ᱵᱟᱨ ᱫᱤᱱ ᱛᱟᱹᱜᱤᱧ ᱢᱮ ᱵᱟᱨ ᱫᱤᱱ ᱵᱷᱤᱛᱤᱨ ᱛᱮᱜᱮᱧ ᱪᱟᱞᱟᱜᱼᱟ ᱟᱹᱰᱤ ᱚᱥᱩᱵᱤᱫᱷᱟ ᱢᱤᱱᱟᱹᱧᱟ ᱛᱷᱚᱲᱟᱜᱟᱱ ᱚᱱᱮ ᱠᱚ ᱢᱮᱱ ᱟᱠᱟᱫ ᱫᱩᱠ ᱫᱚᱨᱚᱫ ᱦᱩᱭ ᱠᱟᱱᱟ ᱦᱮᱸ ᱦᱮᱸ ᱴᱷᱤᱠ ᱜᱮᱭᱟ ᱟᱪᱪᱷᱟ ᱤᱱᱥᱩᱨᱮᱱᱥ ᱨᱮᱱᱟᱜ ᱡᱟ ᱠᱤᱪᱷᱩ ᱡᱚᱛᱚ ᱞᱟᱝ ᱠᱚᱨᱟᱣᱟ ᱟᱨ ᱠᱚᱨᱟᱣ ᱠᱟᱛᱮᱫ ᱜᱮ ᱞᱟᱝ ᱦᱤᱡᱩᱜᱼᱟ ᱵᱟᱢ ᱠᱚᱨᱟᱣ ᱞᱮᱠᱷᱟᱱ ᱥᱮ ᱩᱯᱟᱹᱭ ᱜᱮ ᱵᱟᱹᱱᱩᱜᱼᱟ ᱛᱚ ᱦᱮᱸ ᱴᱷᱤᱠ ᱴᱷᱤᱠ ᱵᱩᱡᱷᱟᱹᱣ ᱠᱤᱫᱟᱹᱧ ᱥᱟᱦᱮᱵᱽ ᱟᱫᱚ ᱢᱟ ᱛᱚᱵᱮ ᱤᱱᱟᱹ ᱜᱮᱞᱟᱝ ᱜᱟᱞᱢᱟᱨᱟᱣᱟ ᱛᱚᱵᱮ ᱵᱟᱨᱫᱤᱱ ᱛᱟᱹᱜᱤ ᱢᱮ ᱟᱪᱪᱷᱟ ᱢᱮᱭᱟᱝ ᱥᱮᱫ ᱛᱤᱧ ᱪᱟᱞᱟᱜ ᱠᱟᱱᱟ ᱴᱷᱤᱠ ᱜᱮᱭᱟ ᱦᱮᱸ ᱢᱟ ᱦᱮᱸ ᱴᱷᱤᱠ ᱴᱷᱤᱠ ᱜᱮᱭᱟ